ᱦᱮᱞᱳ ᱟᱹᱞᱤᱧ ᱱᱚᱣᱟ ᱨᱟᱣᱩᱞᱠᱮᱞᱞᱟ ᱠᱷᱚᱱᱞᱤᱧ ᱢᱮᱱᱮᱫᱼᱟ ᱚᱠᱟ ᱦᱟᱺᱰᱤᱠᱩᱴᱟᱹ ᱜᱮ ᱥᱟᱵ ᱠᱟᱜᱼᱟ ᱛᱚ ᱚ ᱦᱚᱸ ᱟᱫᱚ ᱟᱹᱞᱤᱧ ᱞᱤᱧ ᱪᱟᱞᱟᱜ ᱠᱟᱱᱟ ᱟᱫᱚ ᱦᱩᱱᱟᱹᱝ ᱞᱟᱹᱭ ᱧᱚᱜ ᱟᱹᱞᱤᱧ ᱟᱹᱞᱤᱧ ᱚᱠᱟ ᱥᱮᱫ ᱛᱮᱞᱤᱧ ᱪᱟᱞᱟᱜᱼᱟ ᱤᱭᱟᱹ ᱢᱚᱫᱷᱩ ᱢᱚᱫᱷᱩ ᱢᱚᱫᱷᱩᱥᱩᱫᱷᱚᱱ ᱦᱟᱸᱥᱫᱟ ᱛᱟᱠᱚ ᱚᱲᱟᱜ ᱟᱹᱞᱤᱧ ᱱᱤᱛᱚᱜ ᱚᱱᱟ ᱴᱟᱴᱟ ᱵᱟᱥᱴᱮᱱ ᱞᱤᱧ ᱥᱮᱴᱮᱨ ᱟᱠᱟᱜᱼᱟ ᱦᱳᱭ ᱦᱳᱭ ᱦᱳᱭ ᱟᱫᱚ ᱛᱟᱦᱚᱞᱮ ᱤᱭᱟᱹ ᱨᱟᱭᱨᱚᱢᱯᱩᱨ ᱫᱷᱟᱹᱨᱤᱡ ᱨᱟᱭᱨᱚᱝᱯᱩᱨ ᱫᱷᱟᱹᱨᱤᱡ ᱞᱤᱧ ᱧᱟᱢ ᱟᱠᱟᱜᱼᱟ ᱢᱟᱱᱮ ᱱᱚᱰᱮ ᱴᱟᱴᱟ ᱠᱷᱚᱱ ᱨᱟᱭᱨᱚᱝᱯᱩᱨ ᱫᱷᱟᱹᱨᱤᱡ ᱞᱤᱧ ᱧᱟᱢ ᱟᱠᱟᱜᱼᱟ ᱦᱚᱸ ᱦᱚᱸ ᱮᱱᱠᱷᱟᱱ ᱟᱨᱦᱚᱸ ᱮᱱᱠᱷᱟᱱ ᱵᱟᱹᱨᱯᱟᱫᱟ ᱩᱱᱟᱹᱜ ᱦᱟᱱᱛᱮᱞᱤᱧ ᱯᱟᱨᱚᱢᱚᱜᱼᱟ ᱚ ᱦᱚᱸ ᱦᱚᱸ ᱴᱷᱤᱠ ᱜᱮᱭᱟ ᱟᱫᱚ ᱧᱟᱢ ᱢᱟᱱᱦᱟᱜᱞᱤᱧ ᱮᱱᱠᱞᱷᱟᱱ ᱞᱤᱧ ᱪᱟᱞᱟᱜᱼᱟ ᱟᱫᱚ ᱱᱚᱰᱮ ᱠᱷᱚᱱᱜᱮ ᱟᱹᱣᱨᱤ ᱞᱤᱧ ᱚᱰᱚᱠᱚᱜᱼᱟ ᱚᱰᱚᱠ ᱞᱮᱱᱠᱷᱟᱱ ᱦᱟᱸᱜ ᱞᱤᱧ ᱡᱳᱜᱟᱡᱳᱜᱽ ᱟᱵᱤᱱᱦᱟᱸᱜ ᱞᱤᱧ

ᱦᱳᱭ ᱦᱳᱭ ᱦᱳᱭ ᱮᱱᱠᱷᱟᱱ ᱞᱚᱦᱟᱠᱟᱱᱤ ᱠᱷᱚᱱ ᱟᱨᱦᱚᱸ ᱚᱠᱟᱥᱮᱫ ᱪᱟᱞᱟᱜ ᱦᱩᱭᱩᱜᱼᱟ ᱟᱨᱚ ᱮᱱᱠᱷᱟᱱ ᱚᱱᱛᱮ ᱟᱨᱦᱚᱸ ᱪᱮᱫ ᱨᱮ ᱚᱴᱳ ᱠᱚᱛᱮ ᱪᱮ ᱜᱟᱹᱰᱤ ᱠᱚᱛᱮ ᱪᱟᱞᱟᱣ ᱦᱩᱭᱩᱜᱼᱟ ᱚ ᱵᱟᱝ ᱧᱮᱞ ᱦᱚᱲ ᱵᱟᱠᱷᱟᱱ ᱢᱟ ᱚᱥᱩᱵᱤᱫᱟ ᱦᱩᱭᱩᱜᱼᱟ ᱪᱮ ᱚᱱᱟᱛᱤᱧ ᱢᱮᱱᱮᱫᱼᱟ ᱵᱟᱝ ᱧᱮᱞ ᱡᱤᱱᱤᱥ ᱢᱟ ᱵᱟᱢ ᱧᱮᱞ ᱠᱟᱜ ᱠᱷᱟᱱ ᱚᱠᱟᱨᱮ ᱱᱟᱦᱟᱜ ᱚ ᱦᱚᱸ ᱦᱚᱸ ᱦᱳᱭ ᱦᱳᱭ ᱚᱱᱟᱢᱟ ᱵᱟᱠᱷᱟᱡ ᱵᱟᱝ ᱧᱮᱞ ᱡᱟᱜᱟ ᱢᱟ ᱟᱨᱚ ᱚᱱᱛᱮᱨᱮ ᱜᱟᱹᱰᱤ ᱢᱚᱴᱚᱨ ᱦᱚᱸ ᱵᱟᱭ ᱧᱟᱢᱚᱜ ᱠᱷᱟᱱ ᱚᱠᱚᱭ ᱤᱫᱤᱢᱮᱭᱟ ᱵᱟᱝ ᱧᱮᱞ ᱦᱚᱲᱢᱟ ᱚᱥᱩᱵᱤᱫᱟ ᱧᱚᱜ ᱦᱩᱭᱩᱜ ᱜᱮᱭᱟ ᱮᱱᱛᱮᱫ ᱟᱫᱚ ᱚᱠᱟ ᱵᱤᱱ ᱚᱠᱟ ᱵᱤᱱ ᱞᱟᱹᱭᱠᱮᱜᱼᱟ ᱚᱱᱟ ᱞᱚᱦᱟᱠᱟᱹᱢᱤ ᱥᱮ ᱪᱮᱫ ᱵᱤᱱ ᱞᱟᱹᱭ ᱠᱮᱫᱟ ᱵᱟᱞᱤᱧ ᱟᱸᱡᱚᱢ ᱴᱷᱤᱠᱟᱹ ᱞᱮᱫᱼᱟ ᱦᱚᱸ ᱴᱷᱤᱠ ᱜᱮᱭᱟ ᱦᱳᱭ ᱦᱳᱭ ᱦᱳᱭ ᱟᱫᱚ ᱦᱚᱸ ᱴᱷᱤᱠ ᱜᱮᱭᱟ ᱯᱷᱳᱱ ᱛᱮᱜᱮ ᱱᱟᱦᱟᱜ ᱡᱳᱜᱟᱡᱳᱜᱽ ᱦᱩᱭ ᱫᱟᱲᱮᱭᱟᱜ ᱫᱚ ᱦᱚᱸ ᱦᱚᱸ ᱟᱹᱞᱤᱧ ᱚ ᱵᱟᱝ ᱱᱚᱰᱮ ᱱᱚᱰᱮ ᱠᱷᱚᱱ ᱞᱤᱧ ᱪᱟᱞᱟᱜ ᱠᱷᱟᱱ ᱫᱚ ᱡᱳᱜᱟᱡᱳᱜᱽ ᱫᱚ ᱦᱟᱸᱜ ᱯᱷᱳᱱᱟᱟᱞᱤᱧ ᱦᱚᱸ ᱟᱨ ᱤᱭᱟᱹ ᱮᱱᱠᱷᱟᱱ ᱦᱳᱭ ᱥᱮᱴᱮᱨ ᱞᱮᱱᱠᱷᱟᱱ ᱞᱤᱧ ᱯᱷᱳᱱᱟᱵᱤᱱᱟ ᱱᱟᱦᱟᱜ ᱚ ᱦᱚᱸ ᱟᱨ ᱤᱱᱟᱹ ᱮᱱᱛᱮ ᱠᱷᱚᱱ ᱵᱟᱠᱷᱟᱱ ᱫᱚ ᱦᱮᱡ ᱜᱚᱫᱚᱜ ᱟᱵᱤᱱ ᱦᱚᱸ ᱢᱤᱫ ᱫᱤᱱ ᱞᱮᱠᱟ ᱦᱚᱸ ᱦᱚᱸ ᱦᱚᱸ ᱴᱷᱤᱠ ᱦᱮᱭᱟ ᱛᱚᱵᱮ